ᱰᱤᱞ ᱢᱮᱥᱤᱱ ᱫᱚ ᱡᱮᱢᱚᱱ ᱵᱷᱟᱹᱜᱤᱭᱟ ᱛᱮᱢᱱᱤ ᱜᱮ ᱵᱟᱹᱲᱤᱡ ᱦᱚᱸ ᱵᱟᱹᱲᱤᱡᱟ ᱟᱨ ᱟᱵᱚ ᱫᱚ ᱡᱚᱛᱚ ᱦᱚᱲ ᱛᱚ ᱯᱚᱭᱥᱟ ᱠᱚ ᱵᱟᱝ ᱛᱟᱦᱮᱸᱱ ᱛᱟᱵᱚᱱᱟ ᱤᱱᱟᱹ ᱛᱮ ᱥᱟᱱᱟᱢ ᱦᱚᱲ ᱫᱚ ᱰᱤᱞ ᱢᱤᱥᱤᱱ ᱵᱟᱵᱚᱱ ᱠᱤᱨᱤᱧ ᱫᱟᱲᱮᱭᱟᱜ ᱟ ᱪᱮᱫᱟᱜ ᱥᱮ ᱚᱱᱟ ᱫᱚ ᱟᱹᱰᱤ ᱜᱟᱱ ᱜᱮ ᱫᱟᱢ ᱜᱮᱭᱟ ᱟᱨ ᱰᱤᱞ ᱢᱤᱥᱤᱱ ᱫᱚ ᱡᱮᱢᱚᱱ ᱵᱷᱟᱹᱜᱤᱭᱟ ᱛᱮᱢᱱᱤ ᱜᱮ ᱵᱟᱹᱲᱤᱡ ᱦᱚᱸ ᱵᱟᱹᱲᱤᱡ ᱦᱚᱸ ᱵᱟᱹᱲᱤᱡ ᱜᱮᱭᱟ ᱪᱮᱫᱟᱜ ᱥᱮ ᱱᱚᱶᱟ ᱫᱚ ᱠᱟᱨᱮᱱᱴ ᱛᱮ ᱪᱟᱞᱟᱜ ᱟ ᱟᱨ ᱠᱟᱨᱮᱱᱴ ᱛᱮ ᱪᱟᱞᱟᱜ ᱟ ᱟᱨ ᱩᱠᱟᱨᱮᱱᱴ ᱨᱮ ᱠᱟᱹᱴᱤᱡ ᱯᱷᱤᱭᱩᱡᱽ ᱠᱚ ᱛᱟᱦᱮᱸᱱᱟ ᱱᱚᱣᱟ ᱰᱤᱞ ᱢᱤᱥᱤᱱ ᱫᱚ ᱢᱟᱹᱱᱢᱤᱭᱟᱜ ᱡᱤᱣᱤ ᱦᱚᱸᱭ ᱦᱟᱛᱟᱣ ᱫᱟᱲᱮᱭᱟᱜ ᱟ ᱟᱨ ᱱᱚᱶᱟ ᱠᱟᱨᱮᱱᱴ ᱛᱮᱵᱚᱱ ᱪᱟᱞᱟᱣ ᱠᱷᱟᱹᱛᱤᱨ ᱠᱟᱨᱮᱱᱴ ᱨᱮᱱᱟᱜ ᱵᱤᱞ ᱦᱚᱸ ᱡᱟᱹᱥᱛᱤ ᱜᱮ ᱨᱟᱠᱟᱵ ᱟ ᱪᱮᱫᱟᱜ ᱥᱮ ᱱᱚᱶᱟ ᱫᱚ ᱟᱹᱰᱤ ᱞᱚᱜᱚᱱ ᱜᱮ ᱠᱟᱹᱢᱤ ᱛᱟᱵᱚᱱᱟᱭ ᱛᱚ ᱤᱱᱟᱹ ᱛᱮ ᱠᱟᱨᱮᱱᱴ ᱦᱚᱸ ᱡᱟᱹᱥᱛᱤ ᱜᱮ ᱜᱚᱦᱚᱲᱟᱭ